ᱦᱮᱸ ᱤᱧ ᱨᱮᱱ ᱡᱤᱭᱟᱹᱞᱤ ᱠᱚ ᱢᱮᱱᱟᱜ ᱠᱚᱜᱮᱭᱟ ᱱᱩᱠᱩ ᱢᱩᱫᱽ ᱨᱮᱫᱚ ᱜᱟᱹᱭ ᱰᱟᱝᱨᱟ ᱜᱮ ᱟᱥᱚᱞ ᱟᱫᱚ ᱡᱟᱭᱦᱳᱠ ᱚᱻ ᱜᱟᱹᱭ ᱫᱚ ᱧᱩᱛᱩᱢ ᱠᱟᱫᱮᱭᱟᱹᱧ ᱢᱩᱰᱨᱤ ᱟᱨ ᱰᱟᱝᱨᱟ ᱫᱚ ᱠᱩᱲᱭᱟᱹ ᱟᱨ ᱢᱤᱫᱴᱟᱝ ᱫᱚ ᱤᱭᱟᱹ ᱪᱤᱨᱜᱟᱹᱞ ᱟᱫᱚ ᱞᱟᱹᱴᱷᱣᱟᱹ ᱪᱤᱨᱜᱟᱹᱞ ᱩᱱᱠᱤᱱ ᱫᱚ ᱥᱤᱭᱳᱜ ᱤᱧ ᱡᱚᱲᱟᱣ ᱠᱤᱱᱟᱹ ᱟᱨ ᱢᱩᱰᱨᱤ ᱜᱟᱹᱭ ᱫᱚ ᱩᱱᱤ ᱫᱚ ᱛᱚᱣᱟᱭ ᱮᱢᱚᱜᱼᱟ ᱦᱚᱯᱚᱱ ᱢᱤᱫᱴᱮᱱ ᱰᱮᱡ ᱢᱟᱪᱷᱟ ᱢᱮᱱᱟᱭᱟ ᱩᱱᱤ ᱫᱚ ᱵᱟᱹᱧ ᱧᱩᱛᱩᱢ ᱠᱟᱫᱮᱭᱟ ᱟᱫᱚ ᱩᱱᱠᱩ ᱠᱚ ᱪᱮᱛᱟᱱ ᱨᱮ ᱤᱧᱟᱹᱜ ᱦᱚᱸ ᱫᱩᱞᱟᱹᱲᱼᱫᱩᱯᱞᱟᱹᱲ ᱢᱮᱱᱟᱜ ᱜᱮᱭᱟ ᱪᱮᱫᱟᱜ ᱥᱮ ᱩᱱᱠᱩ ᱜᱮ ᱤᱧᱟᱹᱜ ᱜᱷᱟᱨᱚᱸᱡᱽ ᱨᱮᱭᱟᱜ ᱵᱟᱹᱭᱦᱟᱹᱲ ᱨᱮᱭᱟᱜ ᱠᱟᱹᱢᱤ ᱠᱚ ᱥᱮᱯᱼᱥᱮᱯᱮᱧ ᱟᱠᱟᱫᱼᱟ ᱮᱱᱛᱮᱫ ᱜᱟᱹᱭ ᱰᱟᱝᱨᱟ ᱥᱤᱭᱳᱜ ᱵᱟᱢ ᱡᱚᱲᱟᱣ ᱞᱮᱠᱚ ᱠᱷᱟᱱ ᱪᱟᱥ ᱯᱷᱚᱥᱚᱞ ᱵᱟᱹᱧ ᱟᱵᱟᱫᱽ ᱫᱟᱲᱮᱭᱟᱜᱼᱟ ᱚᱱᱠᱟ ᱞᱮᱠᱟᱛᱮ ᱩᱱᱠᱩ ᱥᱚᱸᱜᱮ ᱦᱚᱸ ᱢᱚᱡᱽ ᱫᱩᱞᱟᱹᱲᱼᱫᱩᱯᱞᱟᱹᱲ ᱛᱚᱯᱚᱞᱟᱠᱟᱱᱟ ᱟᱨ ᱢᱩᱰᱨᱤ ᱜᱟᱹᱭ ᱦᱚᱸ ᱢᱮᱱᱟᱭᱟ ᱡᱟᱜᱮ ᱛᱚᱣᱟ ᱡᱚᱢ ᱞᱮᱠᱟ ᱩᱱᱤ ᱦᱚᱸ ᱥᱚᱢᱚᱭ ᱨᱮ ᱜᱷᱟᱸᱥ ᱡᱚᱢᱤᱧ ᱤᱫᱤᱭᱮᱭᱟ ᱯᱤᱰᱷᱟᱹ ᱠᱚᱨᱮᱧ ᱛᱤᱭᱟᱹᱜ ᱵᱟᱲᱟᱭᱮᱭᱟᱹᱧ ᱜᱷᱟᱸᱥᱮ ᱡᱚᱢᱟ ᱟᱨ ᱰᱟᱝᱨᱟ ᱦᱚᱸ ᱟᱹᱛᱤᱧ ᱠᱤᱱᱟᱹᱧ ᱥᱮ ᱚᱲᱟᱜ ᱨᱮ ᱦᱮᱡ ᱠᱟᱛᱮᱫ ᱢᱤᱫᱴᱮᱱ ᱱᱟᱫᱣᱟ ᱢᱮᱱᱟᱜᱼᱟ ᱱᱟᱫᱣᱟ ᱨᱮ ᱠᱟᱺᱰᱤ ᱵᱩᱥᱩᱯ ᱜᱮᱫ ᱠᱟᱛᱮᱫ ᱡᱚᱢ ᱚᱪᱚ ᱠᱤᱱᱟᱹᱧ ᱟᱨᱦᱚᱸ ᱥᱮᱛᱟᱜ ᱨᱤᱧ ᱩᱰᱩᱠ ᱠᱤᱱᱟᱹᱧ ᱥᱮᱛᱟᱜ ᱨᱮᱧ ᱡᱚᱢ ᱚᱪᱚ ᱠᱤᱱᱟᱹ ᱚᱱᱠᱟᱞᱮᱠᱟᱛᱮ ᱩᱱᱠᱩ ᱥᱚᱸᱜᱮ ᱦᱚᱸ ᱤᱧᱟᱹᱜ ᱫᱩᱞᱟᱹᱲᱼᱫᱩᱯᱞᱟᱹᱲ ᱛᱚᱞᱟᱠᱟᱱᱟ ᱟᱨ ᱡᱚᱛᱚᱱ ᱫᱚ ᱦᱩᱭᱩᱜᱚᱜ ᱠᱟᱱᱟ ᱦᱳᱭᱛᱳ ᱞᱚᱥᱚᱫ ᱨᱮ ᱥᱤᱭᱳᱜ ᱥᱤᱭᱳᱜ ᱠᱤᱫᱟᱹᱧ ᱤᱫᱤ ᱠᱤᱱᱟᱹᱧ ᱯᱩᱠᱷᱨᱤ ᱰᱟᱹᱵᱽᱨᱟᱹ ᱥᱟᱯᱷᱟ ᱠᱤᱱᱟᱹᱧ ᱦᱮᱡ ᱠᱟᱛᱮᱫ ᱡᱩᱫᱤ ᱠᱩᱸᱭᱰᱤ ᱥᱩᱱᱩᱢ ᱢᱮᱱᱟᱜᱼᱟ ᱥᱮ ᱱᱤᱢ ᱥᱩᱱᱩᱢ ᱢᱮᱱᱟᱜᱼᱟ ᱱᱚᱣᱟ ᱠᱚ ᱚᱡᱚᱜ ᱵᱟᱲᱟ ᱠᱟᱛᱮᱫ ᱟᱨᱦᱚᱸ ᱱᱚᱣᱟ ᱱᱟᱫᱣᱟ ᱨᱤᱧ ᱛᱚᱞ ᱠᱟᱠᱤᱱᱟ ᱚᱱᱠᱟ ᱞᱮᱠᱟᱛᱮ ᱥᱟᱹᱨᱤᱜᱮ ᱜᱟᱹᱭ ᱰᱟᱝᱨᱟ ᱪᱮᱛᱟᱱ ᱨᱮᱦᱚᱸ ᱫᱟᱭᱟ ᱫᱩᱞᱟᱹᱲ ᱟᱹᱰᱤ ᱢᱚᱡᱽᱜᱤᱧ ᱫᱚᱦᱚᱣᱟᱠᱟᱫᱼᱟ ᱟᱨ ᱪᱮᱫ ᱤᱧ ᱞᱟᱹᱭᱟ ᱱᱤᱱᱟᱹᱜ ᱜᱮ ᱦᱟᱹᱵᱤᱡ ᱜᱮ ᱤᱧ ᱨᱮᱱ ᱡᱤᱭᱟᱹᱞᱤ ᱠᱚᱣᱟᱜ ᱥᱮ ᱟᱹᱥᱩᱞ ᱠᱚ ᱯᱚᱥᱩ ᱠᱚᱣᱟᱜ ᱫᱚ ᱱᱚᱸᱰᱮ ᱜᱮ